ᱨᱮᱥᱤᱵᱷ ᱟᱠᱟᱜᱼᱟ ᱞᱤᱧ ᱦᱮᱸ ᱦᱮᱞᱳ ᱟᱞᱤᱧ ᱱᱚᱣᱟ ᱵᱟᱡᱟᱨ ᱠᱷᱚᱱᱞᱤᱧ ᱢᱮᱱᱮᱜᱼᱟ ᱵᱟᱦᱨᱮ ᱫᱤᱥᱚᱢ ᱠᱷᱚᱱᱞᱤᱧ ᱦᱤᱡᱩᱜ ᱠᱟᱱᱟ ᱟᱫᱚ ᱚᱱᱟ ᱦᱩᱱᱟᱹᱝ ᱫᱟᱲᱟᱱ ᱥᱮᱱᱚᱜ ᱥᱟᱱᱟᱭᱮᱫ ᱞᱤᱧᱟ ᱟᱯᱮ ᱥᱮᱫ ᱪᱮᱫᱞᱮᱠᱟ ᱧᱮᱧᱮᱞ ᱡᱟᱭᱜᱟ ᱠᱚ ᱢᱮᱱᱟᱜᱼᱟ ᱦᱮᱱᱟᱜᱼᱟ ᱥᱮ ᱵᱟᱹᱱᱩᱜᱼᱟ ᱟᱫᱚ ᱦᱳᱭ ᱟᱫᱚ ᱦᱳᱭ ᱚᱱᱠᱟ ᱫᱚ ᱰᱮᱢ ᱠᱚ ᱯᱟᱛᱟ ᱠᱚ ᱟᱨ ᱦᱳᱭ ᱟᱫᱚ ᱵᱟᱦᱨᱮ ᱫᱤᱥᱚᱢ ᱠᱷᱚᱱᱞᱤᱧ ᱦᱤᱡᱩᱜ ᱠᱟᱱᱟ ᱥᱮ ᱟᱨ ᱚᱱᱟ ᱵᱩᱨᱩ ᱡᱟᱭᱜᱟ ᱠᱚ ᱦᱩᱱᱟᱹᱝ ᱵᱩᱨᱩ ᱠᱚ ᱵᱟᱹᱧ ᱧᱮᱞ ᱟᱠᱟᱜᱼᱟ ᱱᱟᱦᱟᱜ ᱮᱱᱠᱷᱟᱱ ᱚᱱᱟ ᱠᱚ ᱧᱮᱞ ᱥᱟᱱᱟᱧ ᱧᱚᱜᱮ ᱞᱤᱧᱟ

ᱦᱳᱭ ᱦᱳᱭ ᱟᱸᱡᱚᱢ ᱟᱠᱟᱞᱤᱧ ᱦᱮᱸ ᱦᱮᱸ ᱟᱫᱚ

ᱪᱟᱵᱟᱜᱼᱟ ᱦᱳᱭ ᱦᱳᱭ ᱟᱫᱚ

ᱦᱮᱸ ᱦᱮᱸ

ᱦᱳᱭ ᱦᱮᱸ ᱦᱮᱸ

ᱦᱳᱭ ᱦᱳᱭ ᱟᱫᱚ ᱦᱚᱲ ᱠᱚᱫᱚ ᱫᱚᱢᱮ ᱜᱮᱠᱚ ᱡᱟᱣᱨᱟᱜᱼᱟ ᱦᱮᱸ ᱦᱮᱸ ᱦᱮᱸ

ᱦᱳᱭ ᱟᱫᱚ ᱦᱳᱭ ᱟᱫᱚ ᱦᱳᱭ ᱦᱳᱭ

ᱟᱹᱞᱤᱧ ᱦᱟᱱᱮ ᱵᱮᱝᱜᱚᱞ ᱫᱤᱥᱚᱢ ᱥᱮᱫ ᱠᱷᱚᱱᱞᱤᱧ ᱦᱤᱡᱩᱜ ᱠᱟᱱᱟ ᱱᱟᱦᱟᱜ ᱱᱚᱛᱮᱱᱟᱜ ᱫᱤᱥᱚᱢ ᱵᱟᱹᱞᱤᱧ ᱧᱮᱞ ᱠᱟᱜᱼᱟ ᱟᱨ ᱦᱳᱭ ᱟᱨ ᱵᱟᱹᱞᱤᱧ ᱴᱷᱤᱠᱟᱹ ᱧᱚᱜ ᱠᱟᱜᱼᱟ ᱟᱫᱚ ᱚᱱᱟᱛᱮ ᱱᱟᱜ ᱞᱤᱧ ᱡᱳᱜᱟᱡᱳᱜᱽ ᱧᱚᱜᱮᱜᱼᱟ ᱯᱷᱳᱱᱛᱮ ᱟᱫᱚ ᱠᱟᱹᱡ ᱢᱟᱱᱮ ᱱᱚᱝᱠᱟ ᱤᱭᱟᱹ ᱦᱳᱭ ᱟᱨ ᱱᱚᱝᱠᱟ ᱢᱤᱫ ᱦᱚᱲ ᱤᱭᱟᱹ ᱫᱷᱟᱨᱟ ᱡᱚᱴᱟᱣ ᱛᱟᱦᱮᱱ ᱠᱷᱟᱱ ᱢᱟᱱᱮ ᱟᱹᱭᱩᱨ ᱠᱚ ᱟᱫᱚ ᱚᱱᱟᱛᱮ ᱱᱟᱦᱟᱜ ᱞᱤᱧ ᱯᱷᱳᱱ ᱜᱚᱫ ᱠᱟᱫ ᱵᱤᱱᱟ ᱢᱮᱱᱟᱜᱼᱟ ᱦᱳᱭ

ᱦᱳᱭ ᱟᱪᱪᱷᱟ ᱛᱚᱵᱮ ᱴᱷᱤᱠ ᱜᱮᱭᱟ ᱛᱚᱵᱮᱞᱤᱧ ᱥᱮᱴᱮᱨᱚᱜ ᱠᱟᱱᱟ ᱱᱟᱦᱟᱜ ᱯᱷᱳᱱᱟᱹᱞᱤᱧ ᱦᱟᱜ ᱱᱟᱦᱟᱜ ᱛᱚᱵᱮᱢᱟ ᱫᱚᱦᱚᱭᱮᱜ ᱟᱨ ᱦᱳᱭ ᱦᱳᱭ